ᱩᱛᱛᱚᱨ ᱵᱷᱟᱨᱚᱛ ᱨᱮᱱᱟᱝ ᱡᱚᱢᱟᱜ ᱤᱥᱤᱱ ᱤᱧ ᱠᱷᱚᱡᱟ ᱪᱮᱫᱟᱜ ᱥᱮ ᱡᱮ ᱦᱟᱹᱠᱩ ᱩᱛᱩ ᱫᱚ ᱡᱟᱹᱥᱛᱤ ᱯᱚᱨᱤᱢᱟᱱ ᱛᱮ ᱵᱷᱤᱴᱟᱢᱤᱱ ᱛᱟᱦᱮᱱᱟ ᱚᱱᱟ ᱠᱷᱟᱹᱛᱤᱨ ᱩᱛᱛᱚᱨ ᱵᱷᱟᱨᱚᱛ ᱨᱮᱫᱚ ᱤᱧ ᱫᱚ ᱦᱟᱹᱠᱩ ᱩᱛᱩ ᱤᱥᱤᱱᱤᱧ ᱠᱩᱥᱤᱭᱟᱜᱼᱟ ᱟᱨ ᱫᱚᱠᱽᱠᱷᱤᱱ ᱵᱷᱟᱨᱚᱛ ᱨᱮᱱᱟᱝ ᱤᱥᱤᱱᱤᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱜᱩᱦᱩᱢ ᱯᱤᱴᱷᱟᱹ ᱟᱨ ᱫᱟᱹᱞ ᱩᱛᱩ ᱥᱮ ᱡᱤᱞ ᱩᱛᱩ ᱦᱚᱸ ᱱᱚᱣᱟ ᱠᱚ ᱡᱚᱢ ᱞᱮᱠᱷᱟᱱ ᱟᱹᱰᱤᱜᱮ ᱵᱷᱤᱴᱟᱢᱤᱱ ᱧᱟᱢᱚᱜᱼᱟ ᱚᱱᱟᱛᱮ ᱤᱧᱫᱚ ᱫᱚᱠᱽᱠᱷᱤᱱ ᱵᱷᱟᱨᱚᱛ ᱨᱮᱱᱟᱜ ᱤᱥᱤᱱ ᱦᱩᱧ ᱠᱩᱥᱤᱭᱟᱜᱼᱟ ᱫᱚᱠᱽᱠᱷᱤᱱ ᱵᱷᱟᱨᱚᱛ ᱨᱮᱫᱚ ᱜᱩᱦᱩᱢ ᱡᱟᱹᱥᱛᱤ ᱯᱚᱨᱤᱢᱟᱱ ᱛᱮ ᱧᱟᱢᱚᱜᱼᱟ ᱚᱱᱟ ᱠᱷᱟᱹᱛᱤᱨ ᱜᱮ ᱤᱧᱫᱚ ᱯᱤᱴᱷᱟᱹᱧ ᱠᱩᱥᱤᱭᱟᱜᱼᱟ ᱪᱮᱫᱟᱜ ᱥᱮ ᱜᱤᱫᱽᱨᱟᱹ ᱠᱚ ᱥᱮ ᱞᱟᱹᱴᱩ ᱦᱚᱲ ᱦᱚᱸ ᱫᱟᱠᱟ ᱠᱷᱚᱱ ᱯᱤᱴᱷᱟᱹ ᱡᱚᱢ ᱫᱚ ᱟᱹᱰᱤᱜᱮ ᱥᱚᱨᱮᱥᱟ ᱟᱨ ᱦᱚᱲᱢᱚ ᱯᱚᱠᱠᱷᱮ ᱦᱚᱸ ᱢᱚᱡᱽᱼᱟ ᱟᱨ ᱱᱟᱯᱟᱭᱟ ᱚᱱᱟ ᱠᱷᱟᱹᱛᱤᱨ